ᱱᱚᱝᱠᱟᱱ ᱡᱤᱱᱤᱥ ᱢᱮᱱᱟᱜᱼᱟ ᱡᱟᱦᱟᱸ ᱤᱧᱤᱧ ᱵᱟᱰᱟᱭᱟ ᱟᱨ ᱟᱨ ᱵᱟᱠᱤᱭᱟᱜ ᱫᱚ ᱦᱳᱚᱛᱚ ᱵᱟᱹᱧ ᱵᱟᱰᱟᱭᱟ ᱤᱱᱟᱹ ᱠᱚᱜᱮᱧ ᱞᱟᱹᱭᱮᱫᱟ ᱵᱟᱹᱲᱥᱤ ᱢᱮᱱᱟᱜᱼᱟ ᱢᱩᱪᱩ ᱢᱮᱱᱟᱜᱼᱟ ᱛᱩᱜᱤ ᱢᱮᱱᱟᱜᱼᱟ ᱟᱨ ᱡᱷᱟᱹᱞᱤ ᱢᱮᱱᱟᱜᱼᱟ ᱡᱟᱦᱟᱸ ᱵᱚᱱ ᱚᱨᱜ ᱦᱟᱹᱠᱩ ᱥᱟᱵ ᱞᱟᱹᱜᱤᱫ ᱚᱱᱟ ᱡᱷᱟᱹᱞᱤ ᱦᱚᱸ ᱢᱮᱱᱟᱜᱼᱟ ᱚᱱᱟ ᱠᱚᱜᱤᱧ ᱵᱟᱰᱟᱭᱟ